ᱱᱚᱣᱟ ᱥᱮᱨᱮᱧ ᱤᱫᱤ ᱠᱟᱛᱮ ᱫᱚ ᱤᱧᱫᱚ ᱱᱚᱣᱟ ᱠᱚᱧ ᱥᱮᱨᱮᱧ ᱠᱩᱥᱤᱭᱟᱜᱼᱟ ᱟᱵᱚᱣᱟᱜ ᱡᱟᱦᱟᱸ ᱥᱟᱶᱛᱟ ᱨᱮ ᱢᱮᱱᱟᱜᱼᱟ ᱟᱨ ᱥᱚᱢᱟᱡᱽᱨᱮ ᱢᱮᱱᱟᱜᱼᱟ ᱫᱚᱝ ᱞᱟᱜᱽᱲᱮ ᱵᱟᱦᱟ ᱥᱚᱦᱨᱟᱭ ᱰᱟᱦᱟᱨ ᱚᱱᱮ ᱚᱱᱟᱠᱚ ᱟᱨᱚᱵᱟᱝ ᱚᱱᱟ ᱥᱟᱶᱛᱮ ᱡᱟᱦᱟᱸ ᱤᱝᱞᱤᱥᱛᱮ ᱡᱟᱦᱟᱵᱚᱱ ᱢᱮᱛᱟᱜ ᱠᱟᱱᱟ ᱴᱨᱟᱰᱤᱴᱤᱥᱚᱱᱟᱞ ᱥᱮᱨᱮᱧ ᱚᱱᱟ ᱚᱱᱟᱠᱚ ᱡᱚᱛᱚ ᱠᱷᱚᱡ ᱤᱧ ᱠᱩᱥᱤᱭᱟᱜᱼᱟ ᱡᱟᱦᱟᱸᱛᱤᱱᱟᱹᱜ ᱤᱧ ᱠᱟᱢᱚᱤᱭᱟ ᱡᱟᱦᱟᱸ ᱛᱤᱱᱟᱹᱜ ᱡᱟᱦᱟᱱᱟᱜ ᱤᱧ ᱪᱤᱠᱟᱭᱟ ᱚᱱᱮ ᱩᱱ ᱡᱚᱦᱚᱡ ᱫᱚ ᱩᱭᱦᱟᱹᱨ ᱦᱚᱧ ᱩᱭᱦᱟᱹᱨᱟ ᱟᱨ ᱥᱮᱨᱮᱧ ᱦᱚᱧ ᱥᱮᱨᱮᱧᱟ ᱤᱧ ᱫᱚ ᱚᱱᱟ ᱤᱫᱤ ᱠᱟᱛᱮ ᱚᱱᱟ ᱟᱵᱚ ᱥᱚᱢᱟᱡᱽ ᱨᱮᱭᱟᱜ ᱥᱟᱶᱛᱟ ᱨᱮᱭᱟᱜ ᱫᱚᱝ ᱞᱟᱸᱜᱽᱲᱮ ᱵᱟᱦᱟ ᱥᱚᱨᱦᱟᱭ ᱡᱟᱦᱟᱸ ᱜᱮ ᱱᱟᱦᱟᱜ ᱢᱮᱱᱟᱜ ᱛᱟᱵᱚᱱᱟ ᱴᱨᱟᱰᱤᱥᱚᱱᱟᱞ ᱥᱮᱨᱮᱧ ᱚᱱᱮ ᱚᱱᱟᱠᱚ ᱵᱤᱥᱛᱤ ᱠᱟᱭᱛᱮ ᱤᱧᱫᱚᱧ ᱠᱩᱥᱤᱭᱟᱜᱼᱟ ᱚᱱᱟ ᱵᱟᱫᱽ ᱛᱮᱫᱚ ᱱᱮᱛᱟᱨᱢᱟ ᱮᱴᱟᱜ ᱞᱮᱠᱟᱱ ᱥᱮᱨᱮᱧ ᱟᱹᱰᱤᱜᱟᱱ ᱵᱚ ᱟᱸᱡᱚᱢᱮᱫ ᱜᱮᱭᱟ ᱠᱤᱱᱛᱩ ᱚᱱᱟ ᱠᱚᱨᱮᱫᱚ ᱩᱱᱟᱹᱜ ᱠᱩᱥᱤ ᱵᱟᱹᱱᱩᱜ ᱟᱱᱟᱛᱤᱧ ᱠᱤᱱᱛᱩ ᱟᱵᱚ ᱡᱟᱦᱟᱭ ᱢᱟᱲᱟᱝ ᱥᱮᱫᱟᱭ ᱦᱟᱯᱲᱟᱢ ᱠᱷᱚᱱ ᱡᱟᱦᱟᱸᱞᱮᱠᱟ ᱢᱮᱱᱟᱜ ᱟᱠᱟᱜᱼᱟ ᱥᱚᱢᱟᱡᱽ ᱨᱮᱭᱟᱜ ᱥᱟᱶᱛᱟ ᱨᱮᱭᱟᱜ ᱫᱷᱚᱨᱚᱢ ᱨᱮᱭᱟᱜ ᱚᱱᱮ ᱚᱱᱟ ᱥᱮᱨᱮᱧ ᱠᱚᱜᱮ ᱤᱧᱫᱚ ᱡᱚᱛᱚ ᱠᱷᱚᱱᱤᱧ ᱠᱩᱥᱤᱭᱟᱜᱼᱟ ᱟᱨ ᱚᱱᱮ ᱚᱱᱟ ᱥᱮᱨᱮᱧ ᱠᱚᱜᱮ ᱤᱧᱫᱚ ᱢᱤᱫ ᱞᱮᱛᱟᱲ ᱤᱧ ᱩᱭᱦᱟᱹᱨᱟ ᱟᱨᱤᱧ ᱥᱮᱨᱮᱧ ᱦᱚᱧ ᱥᱮᱨᱮᱧᱟ ᱠᱟ ᱢᱤ ᱵᱟᱲᱟ ᱦᱩᱭᱩᱜ ᱠᱤ ᱡᱟᱦᱟᱸ ᱛᱤᱱ ᱵᱟᱲᱟᱜᱮ ᱢᱟᱱᱮ ᱚᱝᱠᱟ ᱥᱚᱢᱚᱭᱠᱚ ᱧᱟᱢ ᱞᱮᱱᱞᱷᱟᱱ ᱚᱱᱮ ᱚᱱᱟ ᱠᱚ ᱢᱚᱱᱮ ᱠᱩᱥᱤᱞᱮᱠᱟ ᱤᱧᱦᱚᱧ ᱥᱮᱨᱮᱧ ᱜᱮᱭᱟ ᱚᱱᱮ ᱚᱱᱟᱠᱚ ᱥᱮᱨᱮᱧ ᱜᱮ ᱤᱧᱫᱚᱧ ᱠᱩᱥᱤᱭᱟᱜᱼᱟ ᱟᱨ ᱮᱴᱟᱜ ᱥᱮᱨᱮᱧ ᱠᱚᱫᱚ ᱚᱱᱠᱟ ᱫᱚ ᱵᱟᱝᱜᱮ